ᱤᱛᱩᱱ ᱟᱥᱲᱟ ᱛᱟᱭᱚᱢ ᱟᱹᱭᱩᱵ ᱵᱮᱲᱟ ᱴᱤᱭᱩᱥᱚᱱ ᱥᱮ ᱯᱨᱟᱭᱵᱷᱮᱴ ᱫᱚ ᱢᱚᱸᱡ ᱜᱤᱧ ᱵᱩᱡᱷᱟᱹᱣᱟ ᱪᱮᱫᱟᱜ ᱥᱮ ᱱᱮᱛᱟᱨ ᱥᱚᱨᱠᱟᱨᱟᱜ ᱡᱟ ᱚᱵᱚᱥᱛᱷᱟ ᱴᱷᱤᱠ ᱴᱷᱟᱠ ᱤᱥᱠᱩᱞ ᱨᱮ ᱵᱟᱠᱚ ᱯᱟᱲᱦᱟᱣ ᱠᱟᱱᱟ ᱱᱤᱡᱮ ᱱᱤᱡᱮ ᱵᱮᱥᱛᱚ ᱛᱟᱸᱦᱮᱱ ᱠᱟᱱᱟ ᱮᱢᱟᱱ ᱛᱮᱭᱟᱜ ᱩᱮᱱᱛᱮᱱ ᱨᱮ ᱛᱳ ᱤᱧ ᱫᱩᱧ ᱢᱚᱱᱮᱭᱟ ᱡᱩᱫᱤ ᱟᱹᱭᱩᱵ ᱵᱮᱞᱟ ᱥᱮ ᱥᱤᱸᱜᱟᱲ ᱵᱮᱲᱟ ᱜᱚ ᱵᱟᱵᱟ ᱴᱤᱭᱩᱥᱚᱱ ᱠᱚ ᱵᱷᱮᱡᱟ ᱠᱚᱣᱟ ᱜᱤᱫᱽᱨᱟᱹ ᱠᱩ ᱛᱳ ᱚᱸᱰᱮᱱᱟᱜ ᱟᱠᱚᱣᱟᱜ ᱢᱤᱫᱴᱮᱱ ᱯᱟᱲᱦᱟᱜ ᱮ ᱠᱚᱵᱷᱟᱨ ᱫᱟᱲᱮᱭᱟᱜᱼᱟ ᱴᱷᱤᱠ ᱴᱷᱟᱠ ᱥᱮ ᱟᱭᱟᱜ ᱯᱨᱮᱠᱴᱤᱥ ᱦᱩᱭᱩᱜ ᱛᱟᱭᱟ ᱚᱱᱟ ᱠᱚ ᱫᱤᱠ ᱫᱤᱭᱮ ᱜᱮ ᱵᱮᱥ ᱤᱧ ᱵᱩᱡᱷᱟᱹᱣᱟ